ᱦᱮᱞᱳ ᱞᱟᱹᱭᱮᱫ ᱟᱹᱧ ᱚᱠᱚᱭᱵᱤᱱ ᱞᱟᱹᱭᱮᱫᱼᱟ ᱚᱻ ᱦᱚᱸ ᱟᱪᱪᱷᱟ ᱞᱟᱹᱭᱮᱫ ᱛᱟᱦᱮᱱ ᱞᱤᱧ ᱟᱹᱞᱤᱧ ᱯᱷᱳᱴᱳ ᱞᱤᱧ ᱩᱰᱩᱠ ᱦᱚᱪᱚᱭᱟ ᱟᱨ ᱞᱤᱢᱤᱱᱮᱥᱮᱱ ᱦᱚᱪᱚᱭᱟᱞᱤᱧ ᱟᱨ ᱯᱷᱨᱮᱢ ᱞᱤᱧ ᱵᱮᱱᱟᱣ ᱦᱚᱪᱚᱭᱟ ᱯᱷᱳᱴᱳ ᱨᱮᱱᱟᱜ ᱞᱟᱹᱭ ᱟᱫ ᱞᱤᱧ ᱛᱟᱦᱮᱱ ᱪᱮᱫ ᱠᱮᱠᱟ ᱟᱯᱮ ᱚᱸᱰᱮ ᱠᱚ ᱤᱭᱟᱹᱭᱟᱥᱮ ᱵᱟᱝ ᱜᱟᱱᱚᱜᱼᱟ ᱯᱟᱥᱯᱳᱨᱴ ᱥᱟᱭᱤᱡᱽ ᱦᱚᱸ ᱟᱨ ᱯᱩᱨᱟᱹ ᱯᱷᱩᱞ ᱥᱟᱭᱤᱡᱽ ᱦᱚᱸ ᱢᱠᱚᱨᱮ ᱞᱤᱧ ᱪᱤᱯᱠᱟᱹᱣ ᱠᱟᱜᱼᱟ ᱞᱤᱧ ᱡᱟᱦᱟᱸ ᱨᱮᱞᱤᱧ ᱡᱟᱹᱯᱤᱫᱟ ᱦᱳᱭ ᱥᱮᱬᱟ ᱫᱷᱟᱨᱟ ᱞᱤᱧ ᱩᱰᱩᱠ ᱦᱚᱪᱚᱭᱟ ᱟᱫᱚ ᱛᱤᱱᱟᱹᱜ ᱯᱩᱭᱥᱟᱹ ᱞᱟᱜᱟᱜ ᱠᱟᱱᱟ ᱟᱪᱪᱷᱟ ᱚᱻ ᱟᱪᱪᱷᱟ ᱟᱫᱚ ᱟᱫᱚ ᱞᱟᱹᱭᱟᱫᱼᱟ ᱞᱤᱧ ᱛᱟᱦᱮᱱᱟ ᱟᱹᱵᱤᱱᱟᱜ ᱥᱴᱩᱰᱤᱭᱳ ᱨᱮᱜᱮ ᱞᱤᱧ ᱯᱷᱳᱴᱳᱜᱼᱟ ᱟᱫᱚ ᱪᱟᱞᱟᱜ ᱟᱹᱞᱤᱧ ᱚᱱᱟ ᱢᱤᱫ ᱫᱤᱱ ᱛᱤᱥ ᱚᱱᱟᱜᱮ ᱰᱮᱴ ᱢᱤᱫᱴᱤᱡ ᱞᱟᱹᱭ ᱟᱹᱞᱤᱧ ᱵᱤᱱ ᱟᱪᱪᱷᱟ ᱟᱪᱪᱷᱟ ᱴᱷᱤᱠ ᱜᱮᱭᱟ ᱛᱚᱵᱮ ᱢᱮᱭᱟᱝ ᱥᱮᱫ ᱞᱤᱧ ᱪᱟᱞᱟᱜᱼᱟ ᱛᱚᱵᱮ ᱟᱫᱚ ᱩᱱ ᱥᱚᱢᱚᱭ ᱵᱷᱤᱲ ᱢᱟ ᱵᱟᱭ ᱛᱟᱦᱮᱱᱟ ᱥᱮ ᱚᱻ ᱦᱳᱭ ᱟᱪᱪᱷᱟ ᱛᱤᱱᱟᱹᱜ ᱵᱟᱡᱮ ᱥᱮᱫ ᱞᱤᱧ ᱪᱟᱞᱟᱜᱼᱟ ᱟᱪᱪᱷᱟ ᱴᱷᱤᱠ ᱜᱮᱭᱟ ᱫᱚᱥ ᱵᱟᱡᱮ ᱥᱮᱫ ᱞᱤᱧ ᱪᱟᱞᱟᱜᱼᱟ ᱛᱚᱵᱮ ᱟᱨ ᱞᱮᱢᱤᱱᱮᱥᱚᱱ ᱠᱚ ᱢᱤᱫᱴᱤᱡ ᱢᱮᱱᱟᱜᱼᱟ ᱰᱚᱠᱳᱢᱮᱱᱴᱥ ᱠᱚᱛᱮᱞᱤᱧ ᱢᱮᱱᱟᱜ ᱟᱥᱮ ᱮᱱᱠᱷᱟᱡ ᱚᱱᱟ ᱠᱚ ᱞᱤᱧ ᱞᱮᱢᱤᱱᱮᱥᱚᱱ ᱦᱚᱪᱚ ᱛᱚᱨᱟᱭᱟ ᱞᱟᱹᱭᱮᱫ ᱞᱤᱧ ᱛᱟᱦᱮᱱ ᱟᱪᱪᱷᱟ ᱦᱳᱭ ᱛᱚᱵᱮ ᱢᱟ ᱛᱚᱵᱮ ᱜᱟᱯᱟ ᱫᱚᱥ ᱵᱟᱡᱮ ᱥᱮᱫ ᱞᱤᱧ ᱥᱮᱴᱮᱨᱚᱜᱼᱟ ᱛᱚᱵᱮ ᱟᱹᱵᱤᱱᱟᱜ ᱚᱱᱟ ᱥᱴᱩᱰᱤᱭᱳ ᱚᱻ ᱴᱷᱤᱠ ᱜᱮᱭᱟ ᱛᱚᱵᱮ ᱚᱱᱟ ᱜᱮᱞᱤᱧ ᱞᱟᱹᱭᱮᱫᱼᱟ ᱛᱟᱦᱮᱱ ᱡᱚᱦᱟᱨ ᱡᱚᱦᱟᱨ